ᱦᱳᱭ ᱢᱮᱱᱟᱭ ᱜᱮᱭᱟ ᱯᱚᱥᱩᱵᱟᱞᱟ ᱰᱟᱠᱛᱚᱨ ᱫᱚ ᱢᱟᱱᱮ ᱱᱚᱣᱟ ᱥᱩᱨ ᱥᱟᱴᱜᱮ ᱟᱛᱳ ᱠᱚᱨᱮ ᱢᱮᱱᱟᱜ ᱠᱚ ᱡᱮᱢᱚᱱ ᱦᱚᱞᱫᱤ ᱨᱮ ᱦᱟᱛᱟ ᱨᱮ ᱨᱟᱡᱽᱱᱚᱜᱚᱨ ᱨᱮ ᱢᱮᱱᱟᱜ ᱠᱚᱜᱮᱭᱟ ᱟᱫᱚᱞᱮ ᱩᱱᱤ ᱜᱮᱞᱮ ᱨᱩᱣᱟᱹᱜ ᱦᱟᱥᱩᱜ ᱨᱮᱫᱚᱞᱮ ᱟᱜᱩ ᱜᱚᱫᱮᱭᱟ ᱟᱨ ᱨᱟᱱ ᱢᱩᱨᱜᱟᱹᱱ ᱞᱮ ᱞᱟᱹᱜᱤᱫ ᱞᱮ ᱟᱜᱩᱭᱮᱭᱟ ᱟᱨ ᱨᱟᱱ ᱢᱩᱨᱜᱟᱹᱱ ᱠᱚ ᱮᱢᱟ ᱠᱚᱛᱮ ᱤᱭᱟᱹ ᱞᱟᱹᱜᱤᱫ ᱢᱟᱱᱮ ᱟᱡᱟᱜ ᱚᱱᱟ ᱡᱟᱦᱟᱸ ᱥᱩᱢᱟᱹᱭᱮ ᱮᱢᱟᱞᱮᱭᱟ ᱚᱱᱟ ᱵᱟᱠᱷᱨᱟ ᱟᱨ ᱥᱩᱱᱩᱢ ᱫᱩᱞ ᱞᱮᱠᱟ ᱯᱭᱥᱟᱹ ᱠᱚᱫᱚᱞᱮ ᱮᱢᱟᱭ ᱜᱮᱭᱟ